ᱯᱟᱹᱦᱤᱞ ᱫᱚ ᱟᱵᱚ ᱥᱟᱱᱛᱟᱲ ᱦᱚᱯᱚᱱᱟᱜ ᱩᱱᱟᱹᱜ ᱩᱱᱱᱚᱛᱤ ᱫᱚ ᱵᱟᱝ ᱛᱟᱦᱮᱸ ᱠᱟᱱᱟ ᱱᱮᱛᱟᱨ ᱜᱮ ᱱᱚᱣᱟ ᱨᱮᱰᱤᱭᱳ ᱫᱟᱨᱟᱭ ᱛᱮᱜᱮ ᱵᱚᱱ ᱩᱱᱱᱚᱛᱤ ᱵᱚᱱ ᱧᱟᱢ ᱠᱟᱫᱟ ᱪᱮᱫᱟᱜ ᱥᱮ ᱟᱵᱚ ᱡᱟᱦᱟᱱᱟᱜ ᱠᱚᱵᱚᱱ ᱥᱮᱨᱮᱧ ᱮᱫᱟ ᱚᱱᱟ ᱨᱮᱰᱤᱭᱳ ᱫᱟᱨᱟᱭ ᱛᱮᱜᱮ ᱵᱚᱱ ᱵᱟᱰᱟᱭ ᱧᱟᱢᱫᱟ ᱥᱮᱵᱚᱱ ᱟᱸᱡᱚᱢ ᱧᱟᱢᱫᱟ ᱥᱮ ᱡᱟᱦᱟᱱᱟᱜ ᱠᱷᱚᱵᱚᱨ ᱠᱚᱠᱚ ᱞᱟᱹᱭ ᱮᱫᱟ ᱚᱱᱟ ᱦᱚᱸ ᱟᱵᱚ ᱱᱚᱣᱟ ᱵᱷᱤᱰᱤᱭᱳ ᱵᱷᱤᱰᱤᱭᱳ ᱛᱟᱞᱟ ᱛᱮᱵᱚᱱ ᱟᱸᱡᱚᱢ ᱧᱟᱢᱫᱟ ᱥᱮᱵᱚᱱ ᱧᱮᱞ ᱧᱟᱢᱫᱟ ᱚᱱᱠᱟᱜᱮ ᱟᱵᱚ ᱱᱚᱣᱟ ᱫᱤᱥᱚᱢᱨᱮ ᱡᱟᱦᱟᱱᱟᱜ ᱠᱚ ᱦᱩᱭᱩᱜᱼᱟ ᱛᱚ ᱚᱱᱟ ᱠᱚ ᱵᱷᱤᱰᱤᱭᱳ ᱦᱚᱸ ᱴᱮᱞᱤᱵᱷᱤᱥᱚᱱ ᱫᱟᱨᱟᱭ ᱛᱮᱵᱚᱱ ᱧᱮᱞ ᱧᱟᱢᱫᱟ ᱥᱮᱵᱚᱱ ᱟᱸᱡᱚᱢ ᱧᱟᱢᱫᱟ ᱚᱱᱟ ᱠᱷᱟᱹᱛᱤᱨ ᱟᱵᱚ ᱱᱚᱣᱟ ᱫᱤᱥᱚᱢ ᱨᱮ ᱡᱟᱦᱟᱸ ᱛᱤᱱᱟᱹᱜ ᱟᱵᱚ ᱥᱟᱱᱛᱟᱲ ᱠᱚ ᱢᱮᱱᱟᱜ ᱵᱚᱱᱟ ᱚᱱᱟ ᱡᱟᱭᱜᱟᱨᱮ ᱦᱮᱡ ᱠᱟᱛᱮ ᱵᱚᱱ ᱢᱤᱫᱚᱜ ᱠᱟᱱᱟ ᱥᱮ ᱟᱵᱚ ᱮᱴᱟᱜ ᱮᱴᱟᱜ ᱴᱚᱴᱷᱟ ᱠᱚᱨᱮᱜ ᱡᱟᱦᱟᱸ ᱠᱚᱨᱮ ᱡᱟᱦᱟᱱᱟᱜ ᱠᱚ ᱦᱩᱭᱩᱜ ᱠᱟᱱᱟ ᱚᱱᱟ ᱠᱚᱦᱚᱸ ᱱᱚᱣᱟ ᱴᱮᱞᱤᱵᱷᱤᱥᱚᱱ ᱫᱟᱨᱟᱭ ᱛᱮᱵᱚᱱ ᱟᱸᱡᱚᱢᱮᱫᱟ ᱥᱮᱵᱚᱱ ᱵᱟᱰᱟᱭ ᱧᱟᱢᱫᱟ ᱚᱱᱠᱟ ᱜᱮ ᱟᱨᱚ ᱱᱚᱣᱟ ᱮᱴᱟᱜ ᱮᱴᱟᱜ ᱴᱚᱴᱷᱟ ᱠᱚᱨᱮᱜ ᱡᱩᱫᱤ ᱡᱟᱦᱟᱱᱟᱜ ᱠᱚ ᱵᱟᱹᱲᱤᱡ ᱡᱤᱱᱤᱥ ᱠᱚ ᱦᱩᱭᱩᱜ ᱠᱟᱱᱟ ᱥᱮ ᱡᱟᱦᱟᱱᱟᱜ ᱠᱚ ᱧᱮᱞ ᱦᱩᱭᱩᱜ ᱠᱟᱱᱟ ᱚᱱᱟ ᱠᱚᱦᱚᱸ ᱱᱚᱣᱟ ᱴᱮᱞᱤᱵᱷᱤᱥᱚᱱ ᱛᱮᱵᱚᱱ ᱟᱸᱡᱚᱢ ᱧᱟᱢ ᱮᱫᱟ ᱚᱱᱟ ᱠᱷᱟᱹᱛᱤᱨ ᱟᱵᱚ ᱚᱱᱟ ᱡᱟᱭᱜᱟᱨᱮ ᱥᱮᱱ ᱠᱟᱛᱮ ᱵᱚᱱ ᱡᱩᱢᱤᱫ ᱫᱟᱲᱮᱭᱟᱜ ᱠᱟᱱᱟ ᱥᱮ ᱟᱵᱚ ᱯᱟᱹᱨᱥᱤ ᱞᱟᱹᱜᱤᱫ ᱛᱮᱦᱚᱸ ᱡᱟᱦᱟᱱᱟᱜ ᱵᱚᱱ ᱠᱚᱨᱟᱣ ᱮᱫᱟ ᱚᱱᱟ ᱦᱚᱸ ᱱᱤᱭᱟᱹ ᱴᱮᱞᱤᱵᱷᱤᱥᱚᱱ ᱫᱟᱨᱟᱭ ᱛᱮᱜᱮ ᱵᱚᱱ ᱯᱟᱥᱱᱟᱣ ᱫᱟᱲᱮᱭᱟᱜ ᱠᱟᱱᱟ ᱟᱨ ᱟᱵᱚ ᱨᱮᱱ ᱡᱟᱦᱟᱸ ᱛᱤᱱᱟᱹᱜ ᱥᱟᱱᱛᱟᱲ ᱠᱚ ᱢᱮᱱᱟᱜ ᱠᱚᱣᱟ ᱚᱱᱟ ᱦᱚᱸ ᱱᱚᱣᱟ ᱴᱮᱞᱤᱵᱷᱤᱥᱚᱱ ᱫᱟᱨᱟᱭ ᱛᱮᱜᱮ ᱠᱚ ᱟᱸᱡᱚᱢ ᱧᱟᱢ ᱫᱟᱲᱮᱭᱟᱜ ᱠᱟᱱᱟ